ᱱᱚᱣᱟ ᱟᱞᱮ ᱟᱡᱚᱫᱤᱭᱟᱹ ᱵᱩᱨᱩᱨᱮ ᱢᱟᱱᱮ ᱥᱮᱟᱭ ᱨᱮᱭᱟᱜ ᱠᱟᱛᱷᱟ ᱫᱚ ᱢᱮᱱ ᱛᱮᱫᱚ ᱦᱩᱭᱩᱜ ᱠᱟᱱᱟ ᱡᱮ ᱥᱮᱸᱫᱽᱨᱟ ᱦᱤᱡᱩᱜ ᱟᱠᱚ ᱱᱚᱣᱟ ᱟᱡᱚᱫᱤᱭᱟᱹ ᱵᱩᱨᱩᱨᱮ ᱜᱚᱴᱟᱨᱮᱱ ᱫᱤᱥᱩᱣᱟᱹ ᱠᱚ ᱦᱤᱡᱩᱜᱼᱟ ᱟᱨ ᱡᱚᱛᱚᱠᱚᱛᱮ ᱵᱤᱨ ᱠᱚ ᱥᱮᱸᱫᱽᱨᱟᱭᱟ ᱥᱮᱸᱫᱽᱨᱟ ᱠᱟᱛᱮ ᱱᱚᱣᱟ ᱛᱟᱯᱚᱨᱮ ᱡᱚᱛᱚ ᱚᱰᱚᱠᱚᱜ ᱟᱠᱚ ᱥᱮᱸᱫᱽᱨᱟ ᱠᱟᱛᱮ ᱱᱚᱣᱟ ᱪᱮᱫ ᱡᱟᱦᱟᱸ ᱠᱚ ᱢᱮᱛᱟᱜ ᱠᱟᱱᱟ ᱥᱩᱛᱟᱹᱱ ᱴᱟᱺᱰᱤ ᱨᱮ ᱛᱚ ᱚᱸᱰᱮ ᱡᱚᱛᱚ ᱫᱤᱥᱩᱣᱟᱹ ᱚᱰᱚᱠ ᱠᱟᱛᱮ ᱮᱱᱮᱡ ᱥᱮᱨᱮᱧᱟᱠᱚ ᱚᱱᱮ ᱠᱤᱪᱷᱩ ᱛᱟᱯᱚᱨ ᱮᱱᱮᱡ ᱠᱟᱛᱮ ᱟᱨ ᱛᱟᱯᱚᱨ ᱫᱚᱥᱟᱨ ᱛᱮᱥᱟᱨ ᱚᱲᱟᱜ ᱠᱚ ᱨᱩᱣᱟᱹᱲ ᱦᱤᱡᱩᱜᱼᱟ ᱥᱮᱫᱟᱭ ᱨᱮᱭᱟᱜ ᱠᱟᱛᱷᱟ ᱫᱚ ᱚᱱᱠᱟ ᱛᱟᱦᱮᱸ ᱠᱟᱱᱟ ᱛᱚ ᱱᱮᱛᱟᱨ ᱫᱚ ᱪᱮᱫ ᱞᱮᱠᱟ ᱱᱮᱛᱟᱨᱫᱚ ᱮᱢᱚᱱ ᱯᱟᱞᱴᱟᱣ ᱪᱟᱵᱟᱣ ᱠᱟᱱᱟ ᱡᱮ ᱮᱫ ᱱᱚᱣᱟ ᱤᱭᱟᱹ ᱠᱚ ᱱᱤᱛᱚᱜ ᱫᱚ ᱧᱮᱧᱮᱞᱦᱚᱸ ᱢᱟᱱᱮ ᱥᱮᱸᱫᱽᱨᱟ ᱫᱚ ᱩᱱᱟᱹᱜ ᱫᱚ ᱵᱟᱠᱚ ᱪᱟᱞᱟᱜ ᱨᱮᱦᱚᱸ ᱧᱮᱧᱮᱞ ᱢᱟᱱᱮ ᱡᱟᱦᱟᱸ ᱛᱤᱨᱮᱜᱮ ᱧᱮᱞ ᱢᱚᱱᱮ ᱦᱩᱭᱩᱜ ᱛᱟᱠᱚ ᱩᱱ ᱨᱮᱜᱮ ᱠᱚ ᱧᱮᱞ ᱠᱚ ᱦᱤᱡᱩᱜᱼᱟ ᱠᱚᱱᱚ ᱫᱤᱱᱦᱚᱸ ᱵᱟᱱᱩᱜ ᱛᱟᱠᱚᱣᱟ ᱡᱮ ᱚᱠᱟᱫᱤᱱ ᱨᱮ ᱥᱮᱱ ᱞᱮᱱᱠᱷᱟᱱ ᱜᱟᱱᱚᱜᱼᱟ ᱟᱠᱟᱫᱤᱱ ᱨᱮ ᱥᱮᱱ ᱞᱮᱱᱠᱷᱟᱱ ᱵᱟᱝ ᱜᱟᱱᱚᱜᱼᱟ ᱚᱱᱟ ᱫᱚ ᱵᱟᱠᱚ ᱵᱩᱡᱷᱟᱹᱣᱟ ᱡᱟᱦᱟᱸ ᱛᱤᱨᱮ ᱥᱮᱱ ᱞᱮᱱᱠᱷᱟᱱ ᱜᱮ ᱧᱮᱞ ᱞᱮᱠᱷᱟᱡ ᱜᱮ ᱦᱩᱭᱮᱱ ᱛᱟᱠᱚᱣᱟ ᱚᱱᱮ ᱚᱱᱠᱟ ᱱᱮᱛᱟᱨ ᱫᱚ ᱚᱱᱮ ᱚᱱᱠᱟ ᱪᱚᱞᱛᱤᱭ ᱠᱟᱱᱟ ᱛᱚ ᱵᱤᱥᱤᱨᱵᱷᱟᱜᱽ ᱢᱮᱱ ᱜᱟᱱᱚᱜᱼᱟ ᱱᱤᱛᱚᱜ ᱦᱚᱸ ᱢᱮᱱᱟᱜ ᱠᱚᱜᱮᱭᱟ ᱥᱮᱫᱟᱭ ᱨᱮᱭᱟᱜ ᱞᱟᱠᱪᱟᱨ ᱠᱚ ᱡᱚᱛᱚᱱᱟᱜ ᱜᱮ ᱢᱮᱱᱟᱜ ᱜᱮᱭᱟ ᱡᱮ ᱟᱡᱚᱫᱤᱭᱟᱹ ᱵᱩᱨᱩ ᱨᱮᱫᱚ ᱡᱚᱛᱚ ᱠᱚ ᱵᱟᱹᱭᱥᱟᱹᱠ ᱠᱩᱱᱟᱹᱢᱤ ᱦᱤᱞᱳᱜ ᱠᱚ ᱪᱟᱞᱟᱜᱼᱟ ᱥᱮᱸᱫᱽᱨᱟ ᱛᱟᱯᱚᱨ ᱥᱮᱸᱫᱽᱨᱟ ᱠᱟᱛᱮ ᱚᱱᱮ ᱚᱱᱠᱟ ᱮᱡᱮᱡ ᱥᱮᱨᱮᱧ ᱡᱚᱛᱚᱱᱟᱜ ᱜᱮ ᱦᱩᱭᱩᱜᱼᱟ ᱨᱟᱹᱥᱠᱟᱹ ᱠᱚ ᱥᱮᱸᱫᱽᱨᱟ ᱠᱟᱛᱮ ᱛᱟᱯᱚᱨ ᱪᱤᱞᱤ ᱠᱚ ᱜᱚᱡ ᱵᱟᱲᱟ ᱠᱚᱣᱟ ᱠᱚ ᱥᱮᱞᱮᱯ ᱠᱚ ᱛᱟᱹᱨᱩᱯ ᱤᱭᱟᱹᱠᱚ ᱪᱤᱞᱤ ᱠᱚ ᱢᱮᱱᱟᱜ ᱠᱚᱣᱟ ᱡᱤᱵ ᱡᱚᱱᱛᱩᱨ ᱠᱚ ᱩᱱᱠᱩ ᱠᱚ ᱛᱟᱯᱚᱨᱮ ᱚᱲᱟᱜ ᱠᱚ ᱨᱩᱣᱟᱹᱲ ᱦᱤᱡᱩᱜᱼᱟ ᱛᱚ ᱥᱮᱸᱫᱽᱨᱟ ᱵᱟᱨᱮᱛᱮᱫᱚ ᱢᱟᱱᱮ ᱥᱮᱫᱟᱭ ᱨᱮᱭᱟᱜ ᱠᱟᱛᱷᱟ ᱫᱚ ᱤᱱᱟᱠᱟᱹ ᱛᱟᱦᱮᱸ ᱠᱟᱱᱟ ᱛᱚ ᱱᱤᱛᱚᱜ ᱵᱚᱦᱩᱛᱴᱟ ᱢᱟᱱᱮ ᱪᱮᱱᱡᱽ ᱠᱟᱱᱟ ᱟᱨ ᱪᱮᱫ ᱪᱚᱝ ᱛᱚ ᱚᱱᱟ ᱥᱮᱸᱫᱨᱟ ᱠᱚ ᱱᱮᱛᱟᱨ ᱫᱚ ᱪᱚᱞᱛᱤᱜ ᱠᱟᱱᱜᱮᱭᱟ ᱟᱨ ᱢᱮᱱᱟᱜ ᱜᱮᱭᱟ ᱢᱮᱱᱟᱜ ᱦᱚᱸ ᱛᱚ ᱤᱱᱟᱹᱜ ᱜᱮ ᱚᱱᱟ ᱠᱚ ᱵᱟᱠᱷᱨᱟ ᱛᱮᱫᱚᱧ ᱵᱟᱲᱟᱭᱟ ᱡᱚᱦᱟᱨ ᱜᱮ